ᱤᱧᱟᱹᱜ ᱥᱮ ᱟᱞᱮᱭᱟᱜ ᱠᱚᱞ ᱡᱟᱦᱟᱸ ᱢᱮᱱᱟᱜ ᱛᱟᱞᱮ ᱴᱚᱞᱟᱨᱮ ᱚᱱᱟ ᱠᱚᱞ ᱠᱷᱚᱱᱟᱝ ᱚᱱᱟ ᱠᱚᱞ ᱦᱮᱡ ᱠᱟᱛᱮᱜ ᱫᱚ ᱦᱟᱸᱜ ᱱᱟᱦᱟᱜ ᱫᱚ ᱟᱹᱰᱤ ᱜᱮ ᱢᱚᱡᱽ ᱞᱮ ᱵᱩᱡᱷᱟᱹᱣ ᱠᱟᱜᱼᱟ ᱟᱹᱰᱤᱜᱮ ᱨᱟᱹᱥᱠᱟᱹ ᱥᱮ ᱢᱚᱡᱽ ᱟᱹᱰᱤ ᱵᱷᱟᱜᱮ ᱫᱤᱠ ᱢᱮᱱ ᱜᱟᱱᱚᱜᱼᱟ ᱠᱚᱞ ᱢᱟ ᱧᱟᱢ ᱠᱟᱜᱼᱟ ᱞᱮ ᱚᱛᱟ ᱛᱮᱜᱮ ᱫᱟᱜ ᱫᱚ ᱦᱟᱸᱜ ᱛᱩᱫᱩᱜ ᱠᱟᱱᱟ ᱪᱷᱚ ᱛᱷᱮᱠᱮ ᱥᱟᱛ ᱫᱷᱟᱣ ᱜᱟᱱᱮᱢ ᱚᱛᱟ ᱞᱮᱠᱷᱟᱱ ᱜᱮᱦᱟᱸᱜ ᱵᱟᱹᱞᱴᱤᱱ ᱠᱷᱚᱱ ᱫᱟᱜ ᱥᱮ ᱩᱰᱩᱠᱚᱜᱼᱟ ᱩᱱᱟᱹᱜ ᱥᱟᱜᱮ ᱢᱤᱫ ᱜᱷᱟᱹᱲᱤ ᱛᱮᱜᱮ ᱚᱛᱟ ᱚᱛᱟ ᱛᱮᱜᱮ ᱫᱟᱜ ᱫᱚ ᱛᱩᱫᱩᱜᱼᱟ ᱫᱟᱜ ᱫᱚ ᱛᱩᱫᱩᱜ ᱠᱟᱱᱟ ᱨᱮᱭᱟᱲ ᱥᱚᱢᱚᱭ ᱫᱚ ᱦᱟᱸᱜ ᱞᱚᱞᱚ ᱢᱟᱪᱷᱟ ᱜᱮ ᱟᱹᱭᱠᱟᱹᱜ ᱠᱟᱱᱟ ᱟᱨ ᱡᱟᱦᱟᱸ ᱫᱷᱚᱨᱚᱱ ᱫᱤᱱ ᱛᱚᱠᱷᱚᱱ ᱫᱚ ᱫᱟᱜ ᱦᱚᱸ ᱵᱷᱤᱛᱨᱤ ᱠᱷᱚᱱ ᱫᱚ ᱠᱚᱞ ᱛᱮ ᱡᱚᱠᱷᱚᱱ ᱨᱟᱠᱟᱵ ᱠᱟᱱᱟ ᱛᱚᱠᱷᱚᱱ ᱫᱚᱦᱟᱸᱜ ᱫᱟᱜ ᱫᱚ ᱯᱟᱞᱴᱟᱜ ᱠᱟᱱᱟ ᱨᱮᱭᱟᱲ ᱫᱤᱱ ᱫᱚ ᱡᱮᱢᱚᱱ ᱞᱚᱞᱚ ᱜᱮ ᱟᱨ ᱫᱷᱚᱨᱚᱱ ᱫᱤᱱ ᱫᱚ ᱦᱟᱸᱜ ᱨᱮᱭᱟᱲ ᱜᱮ ᱛᱩᱫᱩᱜ ᱠᱟᱱᱟ ᱚᱠᱟ ᱞᱮᱠᱟ ᱫᱷᱟᱹᱨᱛᱤ ᱨᱮᱱᱟᱝ ᱵᱷᱟᱯ ᱢᱮᱱᱟᱜᱼᱟ ᱫᱟᱜ ᱥᱟᱞᱟᱜ ᱥᱤᱥᱴᱮᱢ ᱪᱮᱫ ᱞᱮᱠᱟ ᱟᱨ ᱵᱚᱨᱥᱟ ᱥᱚᱢᱚᱭ ᱫᱚ ᱦᱟᱸᱜ ᱢᱤᱫ ᱜᱷᱟᱹᱲᱤ ᱛᱮᱜᱮ ᱫᱟᱜ ᱠᱚ ᱰᱷᱮᱠᱚᱡ ᱠᱟᱛᱮᱜ ᱚᱰᱚᱜ ᱜᱚᱫᱚᱜᱼᱟ ᱟᱨ ᱱᱚᱜᱼᱚᱭ ᱡᱮ ᱫᱷᱚᱨᱚᱱ ᱯᱟᱲᱟᱣ ᱞᱮᱱᱠᱷᱟᱱ ᱜᱮ ᱞᱚᱞᱚ ᱫᱤᱱ ᱛᱚᱠᱷᱚᱱ ᱫᱚ ᱫᱟᱜ ᱢᱟᱛᱚ ᱨᱮᱭᱟᱲ ᱜᱮᱭᱟ ᱢᱮᱱᱠᱷᱟᱱ ᱚᱛᱟ ᱜᱮᱛᱚ ᱟᱹᱰᱤ ᱜᱷᱟᱹᱲᱤᱡ ᱞᱟᱜᱟᱜᱼᱟ ᱥᱮ ᱢᱤᱫ ᱜᱷᱟᱹᱲᱤ ᱛᱮᱜᱮ ᱠᱚᱞ ᱠᱚᱫᱚ ᱵᱟᱹᱲᱤᱡ ᱜᱚᱫᱚᱜᱼᱟ ᱟᱫᱚ ᱠᱚᱞ ᱨᱮ ᱫᱟᱜ ᱧᱩ ᱥᱮ ᱰᱟᱹᱵᱽᱨᱟᱹ ᱠᱚᱦᱚᱸ ᱠᱚᱞ ᱫᱟᱜ ᱛᱮᱫᱚ ᱢᱚᱡᱽ ᱜᱮ ᱵᱩᱡᱷᱟᱹᱜᱼᱟ ᱞᱟᱦᱟ ᱫᱚ ᱟᱨ ᱵᱟᱝᱠᱷᱟᱱ ᱰᱟᱹᱰᱤ ᱫᱟᱜ ᱠᱩᱧ ᱫᱟᱜ ᱮᱢᱟᱱ ᱠᱚ ᱧᱩᱭᱮᱜ ᱛᱟᱦᱮᱱ ᱢᱮᱱ ᱟᱠᱚ ᱱᱟᱦᱟᱜ ᱫᱚ ᱠᱚᱞ ᱦᱮᱡ ᱠᱟᱛᱮᱜ ᱫᱚ ᱟᱹᱰᱤ ᱢᱚᱡᱽ ᱟᱹᱰᱤ ᱨᱟᱹᱥᱠᱟᱹ ᱥᱟᱞᱟᱜ ᱠᱚ ᱟᱴᱠᱟᱨ ᱠᱟᱫᱟ ᱱᱚᱣᱟ ᱫᱟᱜ ᱟᱹᱰᱤ ᱢᱚᱡᱽ ᱱᱟᱯᱟᱭ ᱜᱮᱠᱚ ᱧᱩ ᱧᱟᱢᱮᱜᱼᱟ ᱱᱟᱦᱟᱜ ᱫᱚ ᱫᱟᱜ ᱫᱚ ᱧᱩ ᱫᱟᱜ ᱫᱚ ᱴᱚᱞᱟ ᱜᱨᱟᱢ ᱨᱮᱫᱚ ᱩᱱᱟᱹᱜ ᱫᱚᱦᱟᱜ ᱵᱟᱝ ᱟᱱᱟᱴ ᱠᱟᱱᱟ ᱟᱹᱰᱤᱜᱮ ᱥᱩᱵᱤᱫᱷᱟ ᱟᱠᱟᱱᱟ